ᱟᱵᱚ ᱫᱚ ᱟᱹᱛᱩ ᱯᱟᱲᱟᱨᱮᱱ ᱦᱚᱲ ᱠᱟᱱᱟ ᱵᱚᱱ ᱟᱵᱚ ᱫᱚ ᱡᱮᱢᱚᱱ ᱰᱟᱹᱰᱤ ᱨᱮᱱᱟᱜ ᱫᱟᱜ ᱠᱩᱸᱧ ᱨᱮᱱᱟᱜ ᱠᱚᱞ ᱨᱮᱱᱟᱜ ᱫᱟᱜ ᱵᱚᱱ ᱧᱩᱭ ᱜᱮᱭᱟ ᱰᱟᱹᱰᱤ ᱨᱮᱱᱟᱜ ᱫᱟᱜ ᱫᱚ ᱟᱵᱚ ᱡᱩᱫᱤ ᱵᱚᱰᱮ ᱛᱟᱦᱮᱱᱟ ᱵᱚᱰᱮ ᱛᱟᱦᱮᱱᱟ ᱛᱟᱦᱞᱮ ᱟᱵᱚᱣᱟᱜ ᱱᱚᱣᱟ ᱟᱨᱮᱡ ᱟᱸᱡᱮᱫ ᱠᱟᱛᱮᱜ ᱧᱩᱭᱟᱵᱚᱱ ᱥᱮ ᱟᱨᱮᱡ ᱯᱷᱟᱨᱪᱟ ᱠᱟᱛᱮᱜ ᱧᱩᱭᱟᱵᱚᱱ ᱟᱨ ᱡᱩᱫᱤ ᱚᱱᱠᱟ ᱵᱚᱱ ᱵᱩᱡᱷᱟᱹᱣᱟ ᱡᱮ ᱫᱟᱜ ᱨᱮ ᱡᱟᱦᱟᱸ ᱪᱤᱞᱤ ᱢᱮᱱᱟᱜ ᱠᱚᱣᱟ ᱟᱨᱠᱤ ᱡᱤᱵᱟᱱᱩ ᱠᱚ ᱛᱟᱦᱞᱮ ᱚᱱᱟ ᱫᱚ ᱟᱵᱚ ᱪᱷᱟᱠᱟᱣ ᱠᱛᱮᱜ ᱥᱮ ᱚᱱᱟ ᱫᱟᱜ ᱞᱚᱞᱚ ᱠᱟᱛᱮᱜ ᱵᱚᱱ ᱧᱩᱭᱟ ᱞᱚᱞᱚ ᱠᱟᱛᱮᱜ ᱵᱚᱱ ᱧᱩᱭᱟ ᱥᱮ ᱱᱚᱣᱟ ᱫᱚ ᱟᱹᱰᱤ ᱨᱚᱠᱚᱢ ᱠᱚᱞ ᱥᱮ ᱟᱹᱰᱤᱨᱚᱠᱚᱢ ᱟᱭᱢᱟ ᱚᱱᱠᱟᱱ ᱚᱱᱟ ᱫᱟᱜ ᱧᱟᱢᱚᱜ ᱠᱟᱱᱟ ᱚᱱᱟ ᱨᱮᱱᱟᱜ ᱫᱟᱜ ᱦᱚᱸ ᱡᱩᱫᱤ ᱟᱵᱚ ᱪᱷᱟᱠᱟ ᱠᱟᱛᱮᱜ ᱵᱚᱱ ᱧᱩᱭᱟ ᱥᱮ ᱚᱱᱟ ᱨᱮᱱᱟᱜ ᱫᱟᱜ ᱦᱚᱸ ᱞᱚᱞᱚ ᱠᱟᱛᱮᱜ ᱵᱚᱱ ᱧᱩᱭᱟ ᱟᱹᱰᱤ ᱟᱭᱢᱟ ᱟᱵᱚᱣᱟᱜ ᱩᱯᱚᱠᱟᱨ ᱦᱩᱭᱩᱜᱼᱟ ᱟᱹᱰᱤ ᱟᱭᱢᱟ ᱚᱱᱠᱟ ᱩᱯᱚᱠᱟᱨ ᱦᱩᱭᱩᱜ ᱛᱟᱵᱚᱱᱟ ᱡᱩᱫᱤ ᱟᱵᱚ ᱚᱱᱟ ᱫᱟᱜ ᱪᱷᱟᱠᱟᱣ ᱞᱚᱞᱚ ᱠᱟᱛᱮᱜ ᱵᱚᱱ ᱧᱩ ᱫᱟᱲᱮᱭᱟᱜᱼᱟ ᱥᱮ ᱟᱹᱰᱤᱜᱮ ᱵᱩᱜᱤᱜᱼᱟ ᱞᱚᱞᱚ ᱠᱟᱛᱮᱜ ᱧᱩ ᱞᱮᱠᱷᱟᱱ ᱨᱳᱜᱽ ᱟᱡᱟᱨ ᱥᱮ ᱟᱹᱰᱤ ᱨᱚᱠᱚᱢ ᱟᱹᱰᱤ ᱠᱤᱪᱷᱩ ᱟᱨᱠᱤ ᱵᱟᱝ ᱦᱩᱭ ᱨᱮᱱᱟᱜ ᱥᱚᱢᱵᱷᱚᱵᱚᱱᱟ ᱛᱟᱦᱮᱱᱟ ᱟᱨ ᱱᱟᱦᱟᱜ ᱫᱚ ᱡᱩᱫᱤ ᱵᱟᱵᱚ ᱫᱟᱲᱮᱭᱟᱜᱼᱟ ᱱᱟᱦᱟᱜ ᱫᱚ ᱟᱹᱰᱤ ᱨᱚᱠᱚᱢ ᱯᱷᱤᱞᱴᱟᱨ ᱠᱚ ᱩᱰᱩᱠ ᱠᱟᱱᱟ ᱚᱱᱟ ᱯᱷᱤᱞᱴᱟᱨ ᱠᱟᱛᱮᱜ ᱫᱟᱜ ᱵᱚᱱ ᱧᱩ ᱫᱟᱲᱮᱭᱟᱜᱼᱟ ᱟᱨ ᱵᱟᱸᱫᱷ ᱠᱚᱨᱮᱜ ᱜᱟᱹᱰᱭᱟᱹ ᱠᱚᱨᱮᱜ ᱜᱟᱰᱟ ᱠᱚᱨᱮᱜ ᱦᱚᱸ ᱡᱮᱢᱚᱱ ᱰᱟᱝᱨᱤ ᱢᱮᱨᱚᱢ ᱟᱹᱨᱩᱵ ᱮᱜ ᱠᱚᱣᱟ ᱤᱱᱟᱹ ᱛᱮᱦᱚᱸ ᱫᱟᱜ ᱱᱳᱝᱨᱟ ᱱᱳᱝᱨᱟ ᱜᱮᱭᱟ ᱚᱱᱟ ᱫᱟᱜ ᱨᱮᱫᱚ ᱟᱵᱚ ᱦᱚᱸ ᱯᱩᱨᱟᱹ ᱨᱳᱜᱽ ᱟᱡᱟᱨ ᱦᱚᱸ ᱟᱹᱰᱤ ᱠᱤᱪᱷᱩ ᱦᱩᱭ ᱫᱟᱲᱮᱭᱟᱜᱼᱟ ᱚᱱᱟ ᱫᱟᱜ ᱦᱚᱸ ᱟᱵᱚ ᱡᱩᱫᱤ ᱞᱚᱞᱚ ᱠᱟᱛᱮᱜ ᱥᱮ ᱱᱤᱢ ᱥᱟᱠᱟᱢ ᱪᱟᱰᱚ ᱠᱟᱛᱮᱜ ᱫᱟᱜ ᱞᱚᱞᱚ ᱠᱟᱛᱮᱜ ᱵᱚᱱ ᱛᱩᱯᱩ ᱫᱟᱲᱮᱭᱟᱜᱼᱟ ᱥᱮ ᱟᱹᱰᱤ ᱜᱮ ᱵᱮᱥᱚᱜᱼᱟ ᱚᱱᱠᱟ ᱠᱟᱛᱮᱜ ᱛᱩᱯᱩ ᱞᱮᱠᱷᱟᱱ ᱨᱳᱜᱽ ᱟᱡᱟᱨ ᱵᱟᱝ ᱦᱩᱭᱩᱜᱼᱟ ᱟᱨᱠᱤ ᱟᱵᱚᱜᱮ ᱵᱷᱟᱜᱮ ᱵᱷᱟᱹᱜᱤ ᱛᱮᱵᱚᱱ ᱛᱟᱦᱮᱱᱟ ᱥᱮ ᱟᱹᱰᱤ ᱩᱯᱚᱠᱟᱨ ᱦᱩᱭᱩᱜ ᱛᱟᱵᱚᱱᱟ ᱚᱱᱠᱟ ᱠᱟᱛᱮᱜ ᱫᱟᱜ ᱧᱩ ᱥᱮ ᱛᱩᱯᱩ ᱞᱮᱱᱠᱷᱟᱱ